ᱞᱮᱯᱴᱚᱯ ᱟᱭᱤᱪ ᱯᱤ ᱠᱚᱢᱯᱟᱱᱤ ᱵᱟᱨᱮᱛᱮ ᱤᱧ ᱢᱤᱫ ᱠᱟᱛᱷᱟᱧ ᱩᱪᱷᱟᱹᱱᱮᱜᱼᱟ ᱛᱚ ᱞᱮᱯᱴᱚᱯ ᱞᱮᱯᱴᱚᱯ ᱮᱭᱤᱪ ᱯᱤ ᱠᱚᱢᱯᱟᱱᱤᱧ ᱦᱟᱛᱟᱣ ᱠᱮᱜᱼᱟ ᱛᱚ ᱢᱟᱲᱟᱝ ᱫᱚ ᱵᱷᱟᱹᱜᱤ ᱜᱮ ᱪᱟᱞᱟᱜ ᱠᱟᱱ ᱛᱟᱦᱮᱸᱜᱼᱟ ᱛᱚ ᱵᱤᱪ ᱵᱤᱪ ᱨᱮ ᱥᱚᱯᱴᱚᱭᱟᱨ ᱦᱚᱸ ᱠᱟᱺᱪ ᱵᱟᱹᱲᱤᱡᱚᱜ ᱠᱟᱱ ᱛᱟᱦᱮᱸᱜᱼᱟ ᱢᱟᱣᱩᱥ ᱠᱚᱦᱚᱸ ᱵᱟᱭ ᱠᱟᱹᱢᱤᱭᱮᱫ ᱛᱟᱦᱮᱸᱜᱼᱟ ᱠᱤ ᱵᱳᱴ ᱠᱚᱦᱚᱸ ᱵᱟᱭ ᱠᱟᱹᱢᱤᱭᱮᱫ ᱠᱟᱱ ᱛᱟᱦᱮᱸᱜᱼᱟ ᱛᱚ ᱧᱮᱞ ᱠᱮᱜᱼᱟᱹᱧ ᱟᱨᱚ ᱚᱱᱟ ᱵᱷᱤᱛᱤᱨ ᱨᱮ ᱠᱟᱹᱡ ᱱᱟᱥᱮ ᱮᱠᱥᱴᱨᱟ ᱠᱷᱚᱨᱪᱟᱜᱼᱟ ᱠᱤ ᱵᱳᱰ ᱦᱟᱛᱟᱣ ᱦᱩᱭᱩᱜᱼᱟ ᱥᱮ ᱤᱭᱩ ᱯᱤ ᱮᱥ ᱦᱚᱸ ᱦᱟᱛᱟᱣ ᱦᱩᱭᱩᱜᱼᱟ ᱮᱠᱥᱴᱨᱟ ᱠᱷᱚᱨᱪᱟᱜ ᱠᱟᱱᱟ ᱛᱚ ᱮᱭᱤᱪ ᱯᱤ ᱞᱮᱯᱴᱚᱯ ᱠᱳᱢᱯᱟᱱᱤ ᱚᱱᱟ ᱠᱟᱹᱡ ᱵᱟᱹᱧ ᱠᱩᱥᱤ ᱥᱟᱹᱛᱟᱜ ᱠᱟᱱᱟ ᱪᱮᱫᱟᱜ ᱥᱮ ᱚᱱᱟ ᱠᱟᱹᱡ ᱱᱟᱥᱮᱱᱟᱜ ᱮᱠᱥᱴᱨᱟ ᱠᱷᱚᱨᱪᱟᱜ ᱠᱟᱱᱟ ᱛᱚ ᱮᱠᱥᱴᱨᱟ ᱠᱷᱚᱨᱪᱟ ᱤᱫᱤᱭᱟᱛᱮ ᱛᱮ ᱚᱱᱟ ᱞᱮᱯᱴᱚᱯ ᱫᱚ ᱠᱟᱺᱪ ᱱᱟᱥᱮ ᱚᱱᱟ ᱠᱚᱢᱯᱟᱱᱤ ᱟᱭᱤᱪ ᱯᱤ ᱠᱚᱢᱯᱟᱱᱤᱭᱟᱜ ᱵᱟᱹᱧ ᱠᱩᱥᱤᱭᱟᱜ ᱠᱟᱱᱟ ᱛᱚ ᱤᱧ ᱮᱴᱟᱜᱟᱜ ᱟᱨᱚ ᱠᱚᱢᱯᱟᱱᱤ ᱵᱮᱵᱚᱦᱟᱨ ᱥᱟᱱᱟᱹᱧ ᱠᱟᱱᱟ ᱚᱱᱟ ᱦᱚᱸ ᱯᱟᱞᱮᱫ ᱚᱱᱠᱟ ᱜᱮ ᱦᱩᱭᱩᱜᱼᱟ ᱵᱟᱲᱟᱭ ᱵᱟᱹᱱᱩᱜᱼᱟᱱᱟ ᱛᱚᱵᱮ ᱟᱥᱟᱭᱮᱜᱼᱟᱹᱧ ᱯᱟᱞᱮᱫ ᱴᱷᱤᱠ ᱜᱮ ᱛᱟᱦᱮᱱᱟ ᱱᱟᱜ ᱮᱴᱟᱜᱟᱜ ᱮᱴᱟᱜ ᱠᱚᱢᱯᱟᱱᱤ ᱦᱚᱸ ᱱᱚᱣᱟ ᱟᱭᱮᱪ ᱯᱤ ᱠᱚᱢᱯᱟᱱᱤ ᱞᱮᱠᱟ ᱫᱚ ᱮᱴᱟᱜ ᱠᱚᱢᱯᱟᱱᱤ ᱯᱟᱞᱮᱫ ᱵᱟᱭ ᱫᱤᱠᱠᱟᱛᱚᱜᱼᱟ ᱛᱚ ᱞᱮᱯᱴᱚᱯ ᱤᱫᱤᱭᱟᱛᱮᱫ ᱱᱤᱭᱟᱰ ᱠᱚ ᱢᱮᱱ ᱵᱟᱲᱟ ᱠᱟᱛᱮ ᱟᱫᱚ ᱠᱟᱛᱷᱟ ᱵᱟᱹᱧ ᱞᱟᱹᱭᱮᱜᱼᱟ ᱛᱚᱵᱮ ᱱᱚᱸᱰᱮ ᱜᱮ ᱤᱧ ᱢᱩᱪᱟᱹᱫ ᱠᱟᱜ ᱠᱟᱱᱟ ᱢᱟ ᱮᱱᱫᱚ ᱡᱚᱦᱟᱨ ᱥᱟᱱᱟᱢ ᱠᱚᱜᱮ